ᱪᱷᱤ ᱟᱢᱟᱜ ᱫᱚᱠᱟᱱ ᱠᱷᱚᱱᱤᱧ ᱤᱫᱤ ᱟᱠᱟᱫ ᱤᱭᱟᱹ ᱟᱥᱟᱢ ᱫᱤᱥᱚᱢ ᱥᱟᱹᱲᱤ ᱟᱥᱟᱢ ᱫᱤᱥᱚᱢ ᱥᱟᱹᱲᱤᱢ ᱞᱟᱹᱭᱮᱫᱟ ᱮᱛᱚ ᱵᱟᱹᱲᱤᱡ ᱮᱛᱚ ᱵᱟᱹᱲᱤᱡ ᱥᱟᱹᱲᱤ ᱛᱟᱢ ᱵᱟᱸᱫᱮ ᱠᱟᱛᱮᱜ ᱠᱟᱥᱚᱢ ᱠᱚᱞᱥᱟᱭ ᱨᱮᱦᱚᱸ ᱦᱳᱭᱳᱜ ᱠᱟᱱᱟ ᱵᱷᱩᱲᱩᱡᱚᱜ ᱛᱟᱢᱟ ᱱᱟᱥᱮᱱᱟᱜ ᱛᱮᱜᱮ ᱟᱵᱟᱨ ᱱᱟᱛᱮ ᱦᱚᱸ ᱦᱩᱭᱩᱜ ᱠᱟᱱᱟ ᱩᱱᱟᱹᱜ ᱞᱮᱧᱡᱮᱨ ᱮᱠᱫᱚᱢ ᱠᱚᱠᱷᱳᱱᱳ ᱵᱟᱝ ᱵᱷᱟᱜᱤᱭᱟ ᱨᱚᱝ ᱪᱚᱴᱟᱜ ᱠᱟᱱ ᱛᱟᱢᱟ ᱮᱵᱚᱝ ᱦᱳᱭᱳᱜ ᱠᱟᱱᱟ ᱥᱟᱭᱟ ᱵᱟᱢ ᱵᱟᱫᱮᱸ ᱞᱮᱠᱷᱟᱱ ᱢᱟᱛᱚ ᱟᱨᱦᱚᱸ ᱧᱮᱞ ᱮᱠᱮᱱ ᱥᱟᱹᱲᱤ ᱢᱟ ᱵᱟᱢ ᱵᱟᱫᱮᱸ ᱫᱟᱲᱮᱭᱟᱜᱼᱟ ᱦᱮᱸ ᱟᱵᱟᱨ ᱵᱷᱟᱸᱡᱚᱜ ᱠᱟᱱ ᱛᱟᱢᱟ ᱵᱟᱢ ᱤᱥᱛᱤᱨᱤ ᱞᱮᱠᱷᱟᱡ ᱵᱟᱢ ᱵᱟᱫᱮᱸ ᱫᱟᱲᱮᱭᱟᱜᱼᱟ ᱱᱚᱣᱟ ᱟᱵᱟᱨ ᱟᱥᱟᱢ ᱫᱤᱥᱚᱢ ᱨᱮᱭᱟᱜ ᱥᱟᱹᱲᱤ ᱠᱟᱱᱟ ᱥᱟᱹᱲᱤ ᱞᱮᱠᱟᱱ ᱥᱟᱹᱲᱤ ᱦᱩᱭᱩᱜ ᱡᱟᱹᱨᱩᱲᱟ ᱞᱟᱹᱭ ᱫᱟᱢ ᱟᱥᱟᱢ ᱫᱤᱥᱚᱢ ᱨᱮᱱᱟᱜ ᱚᱠᱟ ᱫᱤᱥᱚᱢ ᱨᱮᱱᱟᱜ ᱪᱚᱢ ᱟᱹᱜᱩ ᱟᱠᱟᱫ ᱱᱚᱣᱟ ᱟᱵᱟᱨ ᱟᱥᱟᱢ ᱫᱤᱥᱳᱢ ᱛᱳ ᱢᱚᱸᱡᱽ ᱥᱟᱹᱲᱤ ᱫᱚᱦᱚᱭ ᱢᱮ ᱟᱥᱟᱢ ᱥᱟᱹᱲᱤ ᱵᱟᱫ ᱠᱟᱜ ᱢᱮ ᱦᱮᱸ ᱟᱵᱚ ᱞᱚᱠᱟᱞ ᱨᱮᱱᱟᱜ ᱥᱟᱹᱲᱤ ᱵᱚᱨᱚᱝ ᱚᱱᱮᱠ ᱵᱷᱟᱹᱜᱤᱭᱟ ᱟᱥᱟᱢ ᱫᱤᱥᱳᱢ ᱥᱟᱹᱲᱤ ᱵᱷᱟᱹᱜᱤ ᱜᱮ ᱵᱟᱝ ᱵᱷᱟᱜᱤ ᱛᱟᱢᱟ ᱵᱟᱡᱮ ᱥᱤᱛᱩᱝ ᱨᱮ ᱵᱟᱢ ᱛᱟᱥᱮ ᱫᱟᱲᱮᱭᱟᱜᱼᱟ ᱥᱤᱛᱩᱝ ᱨᱮᱢᱟ ᱡᱷᱤᱨᱤᱠ ᱡᱷᱤᱨᱤᱠ ᱨᱚᱝ ᱢᱟ ᱪᱚᱴᱟᱣ ᱪᱟᱵᱟ ᱠᱟᱱ ᱛᱟᱢᱟ ᱱᱤᱭᱟᱹ ᱜᱮ ᱛᱚ